ᱦᱮᱞᱳ ᱤᱧ ᱜᱮᱥ ᱥᱮᱵᱟ ᱠᱮᱱᱫᱨᱚ ᱨᱤᱧ ᱯᱷᱳᱱ ᱟᱠᱟᱫᱼᱟ ᱟᱨ ᱚᱸᱰᱮᱜᱮ ᱞᱟᱜᱟᱣ ᱠᱟᱱᱟ ᱛᱚ ᱤᱧ ᱢᱤᱫᱴᱟᱝ ᱜᱮᱥ ᱥᱤᱞᱤᱱᱰᱟᱨ ᱤᱧ ᱵᱩᱠᱤᱝ ᱟᱠᱟᱫᱼᱟ ᱟᱫᱚ ᱚᱱᱟ ᱨᱮᱱᱟᱜ ᱟᱭᱰᱤ ᱫᱚ ᱦᱩᱭᱩᱜ ᱠᱟᱱᱟ ᱱᱟᱭᱤᱱ ᱯᱷᱟᱭᱤᱵᱽ ᱮᱴ ᱡᱤᱨᱳ ᱡᱤᱨᱳ ᱤᱧᱟᱹᱜ ᱟᱭᱰᱤ ᱟᱨ ᱴᱷᱟᱹᱣᱠᱟᱹ ᱴᱷᱤᱠᱟᱹᱱᱟ ᱛᱤᱧᱫᱚ ᱦᱩᱭᱩᱜ ᱠᱟᱱᱟ ᱵᱳᱠᱟᱨᱳ ᱟᱨ ᱛᱷᱟᱱᱟ ᱫᱚ ᱢᱟᱨᱟᱯᱷᱟᱨᱤ ᱯᱳᱥᱴ ᱫᱚ ᱥᱤᱵᱚᱱᱰᱤ ᱟᱹᱛᱩ ᱫᱚ ᱨᱤᱛᱩᱰᱤ ᱱᱚᱣᱟ ᱴᱷᱟᱹᱣᱠᱟᱹ ᱴᱷᱤᱠᱟᱹᱱᱟ ᱨᱮᱜᱮ ᱰᱮᱞᱤᱵᱷᱟᱨᱤ ᱦᱩᱭᱩᱜ ᱢᱟ ᱢᱮᱱᱛᱮ ᱟᱨ ᱱᱚᱣᱟ ᱨᱮᱱᱟᱜ ᱡᱳᱜᱟᱡᱳᱜᱽ ᱨᱮᱱᱟᱜ ᱴᱷᱟᱹᱣᱠᱟᱹ ᱴᱷᱤᱠᱟᱹᱱᱟᱧ ᱞᱟᱹᱭ ᱥᱚᱫᱚᱨᱮᱫᱟ ᱟᱨ ᱱᱚᱰᱮᱜᱮ ᱡᱮᱢᱚᱱᱛᱮ ᱱᱚᱣᱟ ᱜᱮᱥ ᱰᱮᱞᱤᱵᱷᱟᱨᱤ ᱛᱤᱧ ᱦᱤᱡᱩᱜ ᱢᱟ